ᱤᱧ ᱨᱟᱺᱪᱤ ᱪᱟᱞᱟᱜ ᱞᱟᱹᱜᱤᱫ ᱢᱤᱫᱴᱟᱹᱱ ᱜᱟᱹᱰᱤᱧ ᱨᱤᱡᱟᱹᱵᱷ ᱞᱮᱫ ᱛᱟᱦᱮᱸ ᱠᱟᱱᱟ ᱟᱫᱚ ᱚᱱᱟ ᱨᱤᱡᱟᱹᱵᱷ ᱢᱟᱲᱟᱝ ᱨᱮᱫᱚ ᱰᱨᱟᱭᱵᱷᱟᱨ ᱫᱚ ᱢᱚᱬᱮ ᱜᱮᱥᱟᱭ ᱛᱤᱧ ᱨᱤᱡᱟᱹᱵᱷ ᱞᱮᱫ ᱛᱟᱦᱮᱸ ᱠᱟᱱᱟ ᱚᱱᱟ ᱜᱟᱹᱰᱤ ᱫᱚ ᱟᱫᱚ ᱤᱱᱟᱹ ᱦᱤᱞᱳᱜ ᱫᱚ ᱤᱧ ᱨᱟᱪᱺᱤ ᱵᱟᱹᱧ ᱥᱮᱱ ᱫᱟᱲᱮᱭᱟᱜ ᱠᱟᱱᱟ ᱠᱟᱨᱚᱱ ᱱᱚᱣᱟ ᱦᱩᱭᱩᱜ ᱠᱟᱱᱟ ᱡᱮ ᱤᱱᱟᱹ ᱦᱤᱞᱳᱜ ᱫᱚ ᱤᱧ ᱮᱴᱟᱜ ᱥᱮᱫ ᱥᱮᱱᱚᱜ ᱨᱮᱱᱟᱜ ᱢᱮᱱᱟᱜᱼᱟ ᱚᱸᱰᱮ ᱦᱚᱸ ᱟᱹᱰᱤ ᱞᱟᱹᱠᱛᱤ ᱜᱮ ᱢᱮᱱᱟᱜᱼᱟ ᱚᱱᱟ ᱞᱟᱹᱜᱤᱫ ᱤᱧᱫᱚ ᱤᱱᱟᱹ ᱦᱤᱞᱳᱜ ᱫᱚ ᱨᱟᱺᱪᱤ ᱫᱚ ᱵᱟᱹᱧ ᱥᱮᱱ ᱫᱟᱲᱮᱭᱟᱜ ᱠᱟᱱᱟ ᱟᱫᱚ ᱡᱟᱦᱟᱸ ᱚᱱᱟ ᱜᱟᱹᱰᱤ ᱨᱤᱡᱟᱹᱵᱷ ᱞᱤᱫᱟᱹᱧ ᱞᱟᱜᱟᱣ ᱠᱟᱱᱟ ᱢᱚᱬᱮ ᱜᱮᱥᱟᱭ ᱯᱩᱭᱥᱟᱹ ᱚᱱᱟᱫᱚ ᱩᱱᱤ ᱠᱮᱵᱽ ᱰᱟᱭᱵᱷᱟᱨ ᱴᱷᱮᱱ ᱟᱥᱚᱜᱼᱟ ᱡᱮ ᱤᱧᱟᱹᱜ ᱯᱷᱳᱱ ᱯᱮ ᱛᱮ ᱵᱟᱝᱢᱟ ᱯᱮᱴᱤᱭᱮᱢ ᱛᱮ ᱵᱟᱝᱢᱟ ᱢᱳᱵᱟᱭᱤᱞ ᱯᱮ ᱟᱫᱷᱟᱨ ᱛᱮᱜᱮᱧ ᱵᱷᱮᱡᱟ ᱠᱟᱜᱼᱢᱟ ᱚᱱᱟ ᱤᱧᱟᱹᱜ ᱜᱩᱜᱩᱞ ᱯᱮ ᱨᱮᱱᱟᱜ ᱠᱤᱭᱩ ᱟᱨ ᱠᱳᱰ ᱟᱡ ᱵᱷᱮᱡᱟᱣᱟᱭ ᱠᱟᱱᱟ ᱡᱮ ᱟᱡ ᱤᱧᱟᱹᱜ ᱯᱩᱭᱥᱟᱹ ᱚᱱᱟ ᱚᱱᱞᱟᱭᱤᱱ ᱛᱮᱭ ᱵᱷᱮᱡᱟ ᱠᱟᱜ ᱢᱟᱭ ᱤᱧᱫᱚ ᱰᱟᱭᱵᱷᱟᱨ ᱴᱷᱮᱱ ᱫᱚᱧ ᱱᱚᱣᱟᱜᱤᱧ ᱟᱸᱥᱚᱜ ᱠᱟᱱᱟ ᱤᱱᱟᱹ ᱦᱤᱞᱳᱜ ᱫᱚ ᱤᱧᱟᱹᱜ ᱟᱹᱰᱤ ᱞᱟᱹᱠᱛᱤᱭᱟᱱ ᱠᱟᱹᱢᱤ ᱯᱟᱲᱟᱣ ᱮᱱᱟ ᱡᱮ ᱚᱱᱟ ᱠᱷᱟᱹᱛᱤᱨ ᱛᱮ ᱤᱧ ᱢᱟᱲᱟᱝ ᱨᱤᱡᱟᱹᱵᱷ ᱢᱟᱹᱧ ᱨᱤᱡᱟᱹᱵᱷ ᱞᱮᱜᱼᱟ ᱡᱚᱠᱷᱚᱱ ᱱᱤᱛᱚᱝ ᱵᱟᱹᱧ ᱥᱮᱱ ᱫᱟᱲᱮᱭᱟᱜ ᱠᱟᱱᱟ ᱱᱚᱣᱟᱫᱚ ᱚᱱᱟ ᱵᱟᱝ ᱥᱮᱱ ᱠᱷᱟᱹᱛᱤᱨ ᱛᱮᱜᱮ ᱟᱢ ᱴᱷᱮᱱ ᱱᱚᱣᱟᱧ ᱟᱸᱥᱚᱜ ᱠᱟᱱᱟ ᱡᱮ ᱤᱧᱫᱚ ᱚᱱᱟ ᱡᱟᱦᱟᱸ ᱜᱟᱹᱰᱤ ᱨᱤᱡᱟᱹᱵᱷ ᱞᱟᱜᱟᱣ ᱠᱟᱱᱟ ᱤᱧᱟᱹᱜ ᱯᱩᱭᱥᱟᱹ ᱛᱤᱧ ᱚᱱᱟᱫᱚ ᱟᱢ ᱤᱧᱟᱹᱜ ᱯᱮᱴᱤᱭᱮᱢ ᱛᱮ ᱵᱟᱝᱢᱟ ᱜᱩᱜᱩᱞ ᱯᱮ ᱛᱮ ᱥᱮ ᱵᱟᱝᱢᱟ ᱯᱷᱳᱱ ᱯᱮ ᱛᱮ ᱛᱤᱧ ᱮᱢ ᱵᱷᱮᱡᱟ ᱠᱟᱜ ᱢᱮ ᱟᱫᱚ ᱤᱧᱫᱚ ᱟᱢ ᱴᱷᱮᱱ ᱫᱚ ᱱᱚᱣᱟᱜᱤᱧ ᱟᱸᱥᱚᱜ ᱠᱟᱱᱟ ᱡᱮ ᱤᱧᱟᱹᱜ ᱚᱱᱟ ᱯᱩᱭᱥᱟᱹ ᱛᱤᱧ ᱚᱱᱞᱟᱭᱤᱱ ᱛᱮ ᱵᱷᱮᱡᱟ ᱠᱟᱜ ᱢᱮ ᱤᱱᱟᱹ ᱦᱤᱞᱚᱜ ᱫᱚ ᱤᱧ ᱡᱟᱨᱟᱥᱤ ᱫᱚ ᱵᱟᱹᱧ ᱥᱮᱱ ᱫᱟᱲᱮᱭᱟᱜᱼᱟ ᱚᱱᱟ ᱞᱟᱹᱜᱤᱫ ᱤᱧ ᱟᱢ ᱴᱷᱮᱱ ᱫᱚ ᱱᱚᱣᱟ ᱜᱤᱧ ᱟᱸᱥᱚᱜ ᱠᱟᱱᱟ ᱡᱮ ᱤᱧᱟᱹᱜ ᱚᱱᱟ ᱡᱟᱦᱟᱸ ᱞᱟᱜᱟᱣ ᱠᱟᱱᱟ ᱯᱩᱭᱥᱟᱹ ᱚᱱᱟᱛᱤᱧ ᱵᱷᱮᱡᱟ ᱠᱟᱜ ᱢᱮ ᱚᱱᱞᱟᱭᱤᱱ ᱛᱮ ᱱᱤᱭᱟᱹ ᱜᱮ ᱤᱧᱫᱚᱧ ᱟᱸᱥᱚᱜ ᱠᱟᱱᱟ